ᱵᱮᱭᱟᱢ ᱨᱮᱫᱚ ᱡᱚᱛᱚ ᱡᱚᱛᱛᱚ ᱵᱮᱭᱟᱢᱨᱮᱜᱮ ᱫᱟᱲᱮ ᱫᱚ ᱵᱩᱡᱷᱟᱹᱜᱼᱟ ᱡᱮ ᱚᱠᱟ ᱡᱟᱦᱟᱸ ᱵᱮᱭᱟᱢ ᱠᱚᱨᱟᱣ ᱫᱟᱲᱮᱭᱟᱜᱼᱟ ᱡᱚᱜᱟᱥᱚᱱ ᱡᱚᱛᱚᱣᱟᱜ ᱮᱢ ᱠᱚᱨᱟᱣ ᱫᱟᱲᱮᱭᱟᱜᱼᱟ ᱚᱱᱟ ᱨᱮᱜᱮ ᱫᱟᱲᱮ ᱫᱚ ᱵᱩᱡᱷᱟᱹᱜᱼᱟ ᱡᱚᱜᱟᱥᱚᱱ ᱫᱚᱣᱟᱨᱟ ᱫᱚ ᱡᱚᱛᱚᱣᱟᱜ ᱨᱮᱜᱮ ᱡᱚᱜᱟᱥᱚᱱ ᱜᱮ ᱜᱮ ᱵᱞᱟᱰ ᱵᱟᱝ ᱢᱟᱭᱟᱢ ᱦᱚᱲᱢᱚᱨᱮ ᱦᱚᱲᱢᱚᱨᱮ ᱢᱟᱭᱟᱢ ᱵᱮᱥᱮ ᱫᱟᱹᱲ ᱫᱟᱲᱮᱭᱟᱜ ᱠᱷᱟᱱᱜᱮ ᱡᱚᱛᱚᱣᱟᱜ ᱨᱮᱜᱮ ᱫᱟᱲᱮ ᱢᱟᱱᱮ ᱦᱚᱢᱚᱨᱮ ᱫᱟᱲᱮ ᱵᱩᱡᱷᱟᱹᱜᱼᱟ ᱡᱩᱫᱤ ᱢᱟᱭᱟᱢᱜᱮ ᱵᱟᱭ ᱫᱟᱹᱲ ᱫᱟᱲᱮᱭᱟᱜᱼᱟ ᱦᱚᱲᱢᱚ ᱡᱮᱢᱚᱱ ᱛᱟᱦᱮᱱᱟ ᱫᱩᱲᱩᱵ ᱮᱢ ᱛᱟᱦᱮᱱᱟ ᱡᱟᱦᱟᱱᱟᱜ ᱞᱮᱠᱟ ᱚᱱᱟ ᱫᱚᱠᱚ ᱫᱚᱦᱚᱥᱥᱟ ᱛᱟᱦᱮᱸ ᱠᱚᱜᱼᱟ ᱮᱱᱠᱷᱟᱱᱫᱚ ᱦᱚᱲᱢᱚ ᱦᱚᱸ ᱵᱟᱭ ᱫᱟᱹᱲᱟ ᱟᱨ ᱦᱚᱲᱢᱚᱨᱮ ᱢᱟᱭᱟᱢ ᱵᱟᱭ ᱫᱟᱹᱲᱟ ᱥᱟᱶᱛᱮ ᱟᱵᱚ ᱫᱟᱲᱮ ᱦᱚᱸ ᱵᱩᱡᱷᱟᱹᱣᱢᱮ ᱟᱢᱮᱢ ᱵᱮᱭᱟᱢᱮᱢ ᱠᱚᱨᱟᱣᱟ ᱡᱟᱦᱟᱱᱟᱜ ᱮᱢ ᱪᱤᱠᱟᱹᱭᱟ ᱠᱟᱡᱟᱢ ᱯᱟᱴᱤᱭᱟᱢ ᱵᱟᱝ ᱠᱟᱹᱢᱤ ᱡᱟᱦᱟᱱᱟᱜ ᱮᱢ ᱠᱟᱹᱢᱤ ᱠᱮᱫᱠᱷᱟᱱᱜᱮ ᱫᱟᱲᱮᱢ ᱵᱩᱡᱷᱟᱹᱣᱟ ᱡᱩᱫᱤ ᱫᱩᱲᱩᱵᱮᱢ ᱛᱟᱦᱮᱱᱟ ᱡᱚᱢ ᱵᱩᱥᱩᱵ ᱡᱚᱢ ᱫᱩᱲᱩᱵ ᱮᱢ ᱛᱟᱦᱮᱱᱟ ᱮᱱᱠᱷᱟᱱᱫᱚ ᱚᱱᱟᱨᱮᱫᱚ ᱫᱟᱲᱮᱫᱚ ᱵᱟᱭ ᱦᱤᱡᱩᱜᱼᱟ ᱵᱮᱭᱟᱢᱢᱮ ᱡᱚᱛᱚᱣᱟᱜ ᱪᱤᱠᱟᱹ ᱫᱟᱲᱮᱭᱟᱜ ᱠᱷᱟᱱᱜᱮᱢ ᱫᱟᱲᱮ ᱫᱚ ᱦᱤᱡᱩᱜᱼᱟ ᱚᱸᱰᱮᱫᱚ ᱫᱟᱲᱮ ᱫᱚ ᱵᱮᱭᱟᱢ ᱫᱚᱣᱟᱨᱟᱜᱮ ᱵᱟᱝ ᱠᱟᱹᱢᱤᱭᱟᱢ ᱠᱟᱡᱟᱢ ᱯᱟᱴᱤᱭᱟᱢ ᱟᱢᱦᱚᱸ ᱪᱟᱥᱤ ᱦᱚᱯᱚᱱᱢᱟ ᱡᱚᱛᱚᱣᱟᱜ ᱨᱮᱜᱮ ᱫᱟᱲᱮᱫᱚ ᱢᱮᱱᱟᱜᱼᱟ ᱟᱨ ᱫᱩᱲᱩᱵ ᱠᱟᱛᱮᱢ ᱡᱟᱦᱟᱢ ᱡᱚᱢᱟ ᱡᱚᱢ ᱫᱩᱲᱩᱵ ᱡᱟᱦᱟᱸᱵᱚ ᱢᱮᱱᱮᱜᱼᱟ ᱡᱚᱢ ᱫᱩᱲᱩᱵ ᱮᱢ ᱛᱟᱦᱮᱱᱟ ᱚᱱᱟ ᱨᱮᱫᱚ ᱫᱟᱲᱮᱫᱚ ᱢᱟᱱᱮ ᱢᱟᱭᱟᱢᱦᱚᱸ ᱵᱟᱭ ᱫᱟᱹᱲ ᱠᱷᱟᱱ ᱦᱚᱲᱢᱚᱨᱮ ᱵᱟᱭ ᱤᱭᱟᱹ ᱠᱷᱟᱱ ᱫᱚ ᱟᱨ ᱦᱚᱡᱚᱢ ᱥᱚᱠᱛᱤᱦᱚᱸ ᱵᱟᱭ ᱦᱤᱡᱩᱜᱼᱟ ᱚᱱᱟ ᱫᱚ ᱫᱟᱲᱮ ᱫᱚ ᱵᱟᱝ ᱦᱩᱭᱩᱜᱼᱟ ᱫᱟᱲᱮ ᱫᱚ ᱡᱚᱜᱟᱥᱚᱱ ᱮᱱᱟᱝᱜᱮ ᱡᱚᱛᱚᱣᱟᱜ ᱜᱮ ᱡᱚᱜᱟᱥᱚᱱ ᱦᱩᱭᱩᱜᱼᱟ ᱟᱨ ᱫᱟᱲᱮ ᱫᱚ ᱚᱸᱰᱮᱜᱮ ᱦᱤᱡᱩᱜᱼᱟ ᱥᱮᱬᱟ ᱫᱟᱲᱮᱭᱟᱜ ᱟᱢ ᱚᱱᱟᱨᱮᱜᱮ ᱡᱚᱛᱚᱞᱮᱠᱟ ᱡᱟᱦᱟᱸ ᱚᱵᱤᱡᱮ ᱡᱚᱜᱟᱥᱚᱱ ᱫᱚ ᱟᱹᱰᱤᱜᱟᱱ ᱡᱚᱜᱟᱥᱚᱱ ᱢᱮᱱᱟᱜᱼᱟ ᱡᱚᱜᱟᱥᱚᱱ ᱨᱮᱫᱚ ᱡᱮ ᱢᱤᱫᱴᱟᱝ ᱥᱩᱢᱩᱝᱫᱚ ᱵᱟᱝ ᱡᱷᱚᱛᱚᱣᱟᱜ ᱨᱮᱜᱮ ᱫᱟᱲᱮ ᱢᱮᱱᱟᱜᱼᱟ ᱦᱚᱲᱢᱚᱨᱮ ᱢᱟᱭᱟᱢᱮ ᱫᱟᱹᱲᱠᱮᱫ ᱠᱷᱟᱱᱜᱮ ᱫᱟᱲᱮᱢ ᱵᱩᱡᱷᱟᱹᱣᱟ ᱜᱚᱫᱽᱫᱷᱚ ᱞᱮᱠᱟᱢ ᱛᱟᱦᱮᱱ ᱠᱷᱟᱱ ᱫᱚ ᱵᱟᱭ ᱫᱟᱲᱮ ᱫᱚ ᱵᱟᱭ ᱦᱤᱡᱩᱜᱼᱟ ᱫᱟᱲᱮ ᱡᱚᱢ ᱵᱩᱥᱩᱵᱮᱢ ᱛᱟᱦᱮᱱ ᱠᱷᱟᱱ ᱫᱚ ᱵᱟᱝᱟ ᱚᱱᱟ ᱥᱮᱬᱟ ᱫᱟᱲᱮᱭᱟᱜᱢᱮ ᱟᱨ ᱠᱮᱴᱮᱡ ᱫᱟᱲᱮ ᱮᱢ ᱤᱭᱟᱹᱭᱟ